ᱚᱱᱠᱟ ᱤᱧ ᱢᱟ ᱵᱤᱨᱼᱵᱩᱨᱩ ᱠᱚᱢᱟ ᱰᱷᱮᱨ ᱢᱟ ᱵᱟᱹᱧ ᱫᱟᱬᱟ ᱟᱠᱟᱫᱼᱟ ᱟᱨ ᱡᱟᱦᱟᱸ ᱵᱩᱨᱩ ᱨᱮ ᱵᱚᱸᱜᱟᱼᱵᱩᱨᱩᱧ ᱪᱟᱞᱟᱣ ᱞᱮᱱᱟ ᱚᱸᱰᱮ ᱵᱤᱨ ᱡᱤᱵᱽᱼᱡᱤᱭᱟᱹᱞᱤ ᱠᱚ ᱥᱟᱞᱟᱜ ᱚᱱᱠᱟ ᱧᱟᱯᱟᱢ ᱦᱚᱸ ᱵᱟᱝ ᱦᱩᱭ ᱠᱟᱱᱟ ᱥᱮ ᱥᱟᱢᱟᱝ ᱫᱟᱯᱨᱟᱢ ᱦᱚᱸ ᱵᱟᱝ ᱦᱩᱭ ᱠᱟᱱᱟ ᱟᱨ ᱚᱸᱰᱮ ᱠᱷᱚᱱ ᱤᱭᱟᱹ ᱫᱟᱬᱟ ᱵᱟᱬᱟ ᱠᱟᱛᱮᱫ ᱡᱮ ᱚᱱᱟ ᱡᱟᱭᱜᱟ ᱠᱚᱨᱮᱫ ᱫᱚ ᱵᱟᱠᱚ ᱧᱟᱢᱚᱜᱼᱟ ᱵᱤᱨ ᱡᱤᱭᱟᱹᱞᱤ ᱤᱭᱟᱹ ᱠᱚᱫᱚ ᱩᱱ ᱡᱚᱠᱷᱚᱱ ᱫᱚ ᱵᱚᱸᱜᱟᱼᱵᱩᱨᱩ ᱚᱠᱛᱚ ᱨᱮᱫᱚ ᱩᱱᱠᱩ ᱦᱚᱸᱠᱚ ᱵᱟᱞᱮ ᱵᱚᱸᱜᱟᱼᱵᱩᱨᱩ ᱨᱮᱠᱚ ᱥᱤᱧ ᱤᱭᱟᱹ ᱠᱟᱠᱚᱣᱟ ᱠᱟᱨᱦᱟᱲ ᱮᱴᱮᱫ ᱠᱟᱠᱚᱣᱟ ᱚᱱᱟᱛᱮ ᱩᱱᱠᱩ ᱫᱚ ᱤᱱᱟᱹᱜ ᱵᱮᱲᱟ ᱨᱮᱫᱚ ᱵᱟᱠᱚ ᱧᱟᱢᱚᱜᱼᱟ ᱟᱨ ᱮᱴᱟᱜ ᱚᱠᱛᱚ ᱠᱚᱨᱮ ᱫᱚᱠᱚ ᱧᱟᱢᱚᱜ ᱜᱮᱪᱚᱝ ᱚᱱᱟᱫᱚ ᱵᱟᱹᱧ ᱞᱟᱹᱭ ᱠᱮᱭᱟ ᱟᱨ ᱱᱩᱠᱩ ᱵᱤᱨ ᱡᱤᱭᱟᱹᱞᱤ ᱫᱚ ᱩᱱᱠᱩ ᱦᱚᱸ ᱟᱠᱚ ᱛᱮᱫ ᱛᱮᱠᱚ ᱟᱹᱥᱩᱞᱚᱜ ᱠᱟᱱᱟ ᱟᱠᱚ ᱛᱮᱫ ᱛᱮᱠᱚ ᱧᱟᱢ ᱡᱚᱝ ᱠᱟᱱᱟ ᱟᱠᱚᱣᱟᱜ ᱫᱷᱟᱹᱨᱛᱤ ᱯᱩᱨᱤ ᱨᱮ ᱛᱤᱱᱟᱹᱜ ᱫᱤᱱ ᱟᱠᱚ ᱦᱚᱸ ᱪᱟᱸᱫᱚ ᱵᱚᱸᱜᱟ ᱫᱟᱭᱟᱭ ᱮᱢ ᱟᱠᱟᱫ ᱠᱚᱣᱟ ᱤᱱᱟᱹᱜ ᱫᱤᱱ ᱫᱚᱠᱚ ᱚᱱᱟ ᱠᱚᱨᱮᱫ ᱜᱮᱠᱚ ᱛᱟᱦᱮᱱᱟ ᱩᱱᱠᱩ ᱟᱵᱚᱣᱟᱜ ᱦᱚᱸ ᱵᱟᱠᱚ ᱱᱚᱥᱴᱚᱭᱟ ᱥᱮ ᱵᱟᱠᱚ ᱠᱷᱚᱛᱤᱭᱟ ᱩᱱᱠᱩ ᱫᱚ ᱜᱚᱡ ᱠᱚ ᱥᱮ ᱵᱚᱱᱫᱩᱠ ᱜᱚᱡ ᱠᱚ ᱚᱱᱟ ᱠᱚᱫᱚ ᱵᱟᱭ ᱪᱮᱨᱦᱟᱜ ᱠᱟᱱ ᱜᱮᱭᱟ ᱩᱱᱠᱩ ᱦᱚᱸ ᱟᱵᱚᱨᱤᱱ ᱢᱟᱹᱱᱢᱤ ᱞᱮᱠᱟᱱ ᱦᱚᱲ ᱠᱟᱱ ᱜᱮᱭᱟ ᱠᱚ ᱚᱱᱟᱛᱮ ᱩᱱᱠᱩ ᱠᱚᱫᱚ ᱜᱚᱡᱠᱟᱛᱮᱫ ᱡᱮ ᱟᱠᱚᱣᱟᱜ ᱦᱟᱨᱛᱟ ᱟᱠᱚᱣᱟᱜ ᱰᱟᱴᱟ ᱠᱚ ᱟᱹᱠᱷᱨᱤᱧ ᱠᱟᱛᱮᱫ ᱟᱵᱚ ᱚᱱᱠᱟᱱ ᱫᱚ ᱚᱱᱟᱫᱚ ᱵᱟᱹᱲᱤᱡ ᱩᱭᱦᱟᱹᱨ ᱠᱟᱱᱟ ᱩᱱᱠᱩ ᱦᱚᱸ ᱟᱠᱚ ᱛᱮᱠᱚ ᱟᱹᱥᱩᱞᱚᱜ ᱠᱟᱱᱟ ᱟᱵᱚ ᱦᱚᱸ ᱟᱵᱚ ᱛᱮᱵᱚᱱ ᱟᱹᱥᱩᱞᱚᱜ ᱠᱟᱱᱟ ᱟᱵᱚ ᱫᱚ ᱛᱤ ᱡᱟᱸᱜᱟ ᱢᱮᱱᱟᱜ ᱛᱟᱵᱚᱱᱟ ᱵᱩᱡᱷᱟᱹᱣ ᱟᱹᱠᱤᱞ ᱡᱚᱛᱚᱣᱟᱜ ᱢᱮᱱᱟᱜᱼᱟ ᱟᱨ ᱩᱱᱠᱩ ᱡᱤᱵᱽᱼᱡᱤᱭᱟᱹᱞᱤ ᱫᱚ ᱩᱱᱠᱩ ᱫᱚ ᱵᱩᱡᱷᱟᱹᱣ ᱩᱱᱟᱹᱜ ᱢᱮᱱᱟᱜ ᱨᱮᱦᱚᱸ ᱟᱹᱠᱤᱞ ᱢᱮᱱᱟᱜ ᱛᱟᱠᱚ ᱨᱮᱦᱚᱸ ᱩᱱᱠᱩ ᱦᱚᱸ ᱮᱱ ᱦᱚᱸᱠᱚ ᱟᱵᱚᱣᱟᱜ ᱠᱟᱛᱷᱟ ᱠᱚ ᱟᱸᱡᱚᱢ ᱜᱮᱭᱟ ᱩᱱᱠᱩ ᱵᱟᱠᱚ ᱞᱟᱜᱟᱜᱼᱟ ᱟᱵᱚ ᱥᱟᱞᱟᱜ ᱚᱱᱟᱛᱮ ᱩᱱᱠᱩᱣᱟᱜ ᱰᱟᱴᱟ ᱠᱚ ᱦᱟᱨᱛᱟ ᱠᱚ ᱚᱱᱟ ᱠᱚᱫᱚ ᱟᱹᱠᱷᱨᱤᱧ ᱜᱚᱡ ᱠᱟᱛᱮᱫ ᱟᱹᱠᱷᱨᱤᱧ ᱠᱟᱛᱮ ᱟᱵᱚ ᱟᱹᱥᱩᱞᱚᱜ ᱫᱚ ᱮᱠᱟᱞ ᱵᱟᱭ ᱵᱩᱜᱤᱭᱟ